ᱟᱵᱚ ᱱᱚᱣᱟ ᱥᱚᱢᱟᱡ ᱨᱮᱫᱚ ᱟᱭᱢᱟ ᱦᱚᱲᱟᱜ ᱟᱭᱢᱟ ᱨᱚᱠᱚᱢ ᱯᱚᱥᱩ ᱡᱚᱱᱛᱩ ᱵᱚᱱ ᱟᱹᱥᱩᱞ ᱫᱟᱲᱮᱣᱟᱠᱟᱫ ᱠᱚᱣᱟ ᱡᱮᱢᱚᱱ ᱥᱮᱛᱟ ᱠᱚ ᱢᱮᱨᱚᱢ ᱰᱟᱝᱨᱟ ᱯᱩᱥᱤ ᱥᱤᱢ ᱡᱚᱛᱚ ᱞᱮᱠᱟᱱ ᱟᱫᱚ ᱰᱟᱝᱨᱟ ᱦᱚᱸ ᱧᱩᱛᱩᱢ ᱥᱮᱛᱟ ᱦᱚᱸ ᱧᱩᱛᱩᱢ ᱵᱚᱱ ᱫᱚᱦᱚ ᱠᱟᱛᱟ ᱠᱚᱣᱟ ᱥᱮ ᱟᱫᱷᱚᱢ ᱠᱚᱫᱚ ᱰᱟᱝᱨᱟ ᱠᱚ ᱢᱮᱨᱚᱢ ᱠᱚ ᱡᱚᱛᱚ ᱜᱮ ᱧᱩᱛᱩᱢ ᱧᱩᱢ ᱠᱟᱛᱮᱫ ᱠᱚ ᱦᱚᱦᱚᱣᱟᱠᱚᱣᱟ ᱚᱝᱠᱟ ᱜᱮ ᱡᱚᱛᱚ ᱦᱚᱲᱜᱮ ᱤᱧᱦᱚᱸ ᱥᱮᱛᱟ ᱫᱩᱧ ᱟᱹᱥᱩᱞ ᱵᱟᱲᱟ ᱟᱠᱟᱫ ᱠᱚᱜᱮᱭᱟ ᱥᱮᱛᱟᱣᱟᱜ ᱧᱩᱛᱩᱢ ᱫᱚᱧ ᱫᱚᱦᱚ ᱵᱟᱲᱟᱣ ᱠᱟᱜ ᱜᱮᱭᱟ ᱴᱟᱭᱜᱟᱨ ᱢᱚᱱᱴᱩ ᱠᱚ ᱚᱠᱚᱭ ᱪᱮᱫ ᱞᱮᱠᱟ ᱠᱚ ᱠᱩᱥᱤᱭᱟᱜᱼᱟ ᱚᱝᱠᱟ ᱠᱚ ᱫᱚᱦᱚᱭᱮᱫ ᱠᱟᱱ ᱛᱟᱠᱚᱣᱟ ᱟᱨ ᱢᱮᱨᱚᱢ ᱦᱚᱸ ᱠᱚ ᱫᱚᱦᱚᱭᱮᱫ ᱠᱟᱱ ᱛᱟᱠᱚᱣᱟ ᱚᱠᱚᱭ ᱠᱚ ᱪᱮᱫ ᱞᱮᱠᱟᱱ ᱧᱩᱛᱩᱢ ᱠᱚ ᱠᱩᱥᱤᱭᱟᱜ ᱠᱟᱱᱟ ᱚᱝᱠᱟ ᱜᱮᱠᱚ ᱫᱚᱦᱚᱭ ᱫᱟ ᱟᱨ ᱩᱱᱠᱩ ᱠᱚ ᱟᱹᱥᱩᱞ ᱫᱚ ᱟᱹᱰᱤ ᱢᱚᱡᱽ ᱩᱝᱠᱩ ᱠᱚ ᱵᱟᱠᱚ ᱛᱟᱦᱮᱱ ᱠᱷᱟᱡ ᱦᱚᱲ ᱥᱚᱸᱜᱮ ᱫᱚ ᱦᱚᱲᱢᱚ ᱠᱚᱫᱚ ᱟᱹᱤ ᱦᱟᱞᱠᱟ ᱟᱹᱭᱠᱟᱹᱜᱼᱟ ᱟᱨ ᱩᱝᱠᱩ ᱠᱚ ᱛᱟᱦᱮᱱ ᱠᱷᱟᱡ ᱚᱲᱟᱜ ᱫᱩᱣᱟᱹᱨ ᱦᱚᱸ ᱟᱹᱰᱤ ᱵᱷᱟᱹᱨᱤ ᱟᱹᱭᱠᱟᱹᱜᱼᱟ ᱢᱟᱞ ᱡᱟᱞ ᱠᱚ ᱛᱟᱦᱮᱱ ᱠᱷᱟᱡ ᱫᱚ ᱚᱲᱟᱜ ᱠᱚᱦᱚᱸ ᱟᱹᱰᱤ ᱵᱷᱟᱹᱜᱤ ᱜᱮ ᱟᱹᱭᱠᱟᱹᱜᱼᱟ ᱢᱚᱡᱽ ᱜᱮ ᱟᱹᱭᱠᱟᱹᱜᱼᱟ ᱡᱟᱦᱟ ᱛᱤᱱ ᱨᱮ ᱴᱟᱠᱟ ᱠᱚᱢ ᱚᱵᱷᱟᱵ ᱱᱟ ᱩᱝᱠᱩ ᱠᱚᱢ ᱟᱠᱷᱨᱤᱧᱮᱭᱟᱢ ᱯᱟᱭᱥᱟ ᱦᱚᱸ ᱦᱩᱭᱩᱜᱚᱜ ᱛᱟᱢᱟ ᱟᱨ ᱡᱚᱛᱚ ᱜᱮ ᱪᱮᱫ ᱮᱢ ᱚᱥᱩᱵᱤᱫᱟᱣᱟᱠᱟᱱᱟ ᱚᱱᱟ ᱥᱩᱵᱤᱫᱟ ᱦᱩᱭᱩᱜᱚᱜ ᱛᱟᱢᱟ ᱚᱱᱟ ᱛᱮᱜᱤᱧ ᱢᱮᱱᱫᱟ ᱩᱝᱠᱩ ᱠᱚ ᱟᱥᱩᱞ ᱫᱚ ᱟᱹᱰᱤ ᱱᱟᱯᱟᱭᱟ ᱢᱮᱨᱚᱢ ᱰᱟᱝᱨᱟ ᱟᱹᱥᱩᱞ ᱫᱚ ᱥᱮᱛᱟ ᱠᱚᱦᱚᱸ ᱥᱮᱛᱟ ᱦᱚᱸ ᱧᱤᱫᱟᱹ ᱟᱢᱮ ᱡᱟᱹᱯᱤᱫ ᱦᱤᱲᱤᱧᱫᱟ ᱠᱩᱢᱵᱲᱩ ᱠᱚ ᱪᱤᱞᱤ ᱠᱚᱠᱚ ᱦᱤᱡᱩᱜᱼᱟ ᱩᱱᱠᱩ ᱠᱚ ᱟᱢᱮᱭ ᱪᱮᱛᱚᱱ ᱢᱮᱭᱟ ᱚᱱᱟᱛᱮ ᱥᱛᱟ ᱠᱚᱦᱚᱸ ᱟᱹᱰᱤ ᱜᱮᱠᱚ ᱟᱹᱥᱩᱞ ᱠᱚᱣᱟ ᱥᱮ ᱥᱮᱛᱟ ᱟᱹᱥᱩᱞ ᱦᱚᱸ ᱟᱹᱰᱤ ᱢᱚᱡᱟ ᱟᱫᱚᱢ ᱠᱚᱫᱚ ᱠᱚ ᱟᱹᱲᱤᱥᱚᱜᱼᱟ ᱥᱮᱛᱟ ᱠᱚ ᱟᱹᱥᱩᱞ ᱥᱮᱛᱟ ᱠᱚᱫᱚ ᱵᱟᱠᱚ ᱟᱲᱤᱥᱟᱠᱚᱣᱟ ᱡᱚᱛᱚ ᱠᱚᱜᱮ ᱠᱩ ᱢᱚᱡᱽ ᱜᱮᱭᱟ ᱡᱚᱛᱚ ᱡᱚᱱᱛᱩ ᱜᱮᱠᱚ ᱢᱚᱡᱽ ᱜᱮᱭᱟ ᱟᱨ ᱱᱟᱯᱟᱭ ᱛᱮᱜᱮ ᱠᱚ ᱛᱟᱦᱮᱱ ᱢᱟ ᱡᱚᱛᱚ ᱠᱚᱜᱮ ᱟᱫᱚ ᱟᱨ ᱡᱚᱛᱚ ᱦᱚᱲ ᱜᱮᱵᱚᱱ ᱟᱹᱥᱩᱞ ᱠᱚᱢᱟ ᱵᱟᱵᱚᱱ ᱟᱹᱲᱤᱥᱟᱠᱚᱢᱟ ᱱᱚᱣᱟ ᱛᱤᱱᱟᱹᱜ ᱫᱤᱱ ᱱᱚᱣᱟ ᱫᱷᱟᱹᱨᱛᱤ ᱨᱮ ᱡᱮᱣᱮᱫ ᱵᱚᱱ ᱛᱟᱦᱮᱱᱟ ᱩᱝᱠᱩ ᱠᱚ ᱱᱤᱭᱮ ᱛᱮᱜᱮ ᱵᱚᱱ ᱛᱟᱦᱮᱱᱟ ᱩᱱᱠᱩ ᱠᱚᱜᱮ ᱵᱚᱱ ᱟᱹᱥᱩᱞ ᱠᱚᱣᱟ ᱟᱨ ᱵᱚᱱ ᱛᱟᱦᱮᱱᱟ ᱩᱱᱠᱩ ᱠᱚ ᱥᱟᱞᱟᱜ ᱛᱮ ᱡᱚᱛᱚ ᱦᱚᱲ ᱢᱤᱞᱮ ᱢᱤᱥᱮ ᱛᱟᱦᱮᱱ ᱦᱩᱭᱩᱜᱼᱟ